ᱦᱮᱞᱳ ᱟᱢᱠᱤ ᱱᱟᱨᱥ ᱮᱢ ᱞᱟ ᱭᱮᱫᱟ ᱤᱧᱫᱚ ᱨᱤᱱᱟ ᱢᱟᱨᱰᱤᱧ ᱞᱟ ᱭᱮᱫᱟ ᱵᱤᱨᱟᱢᱴᱚᱞᱟ ᱠᱷᱚᱱ ᱢᱮᱱᱮᱫᱟ ᱧ ᱡᱮ ᱤᱧᱫᱚ ᱟᱯᱮ ᱱᱟᱨᱥᱤᱝᱦᱳᱢ ᱠᱷᱚᱱ ᱜᱮ ᱚᱭ ᱦᱚᱞᱟ ᱢᱟᱦᱟᱫᱮᱨᱤᱧ ᱦᱮᱡ ᱟᱠᱟᱱᱟ ᱛᱚ ᱢᱮᱱᱫᱟ ᱧ ᱡᱮ ᱪᱮᱫ ᱞᱮᱠᱟᱧ ᱡᱚᱢ ᱧᱩᱭᱟ ᱫᱟ ᱢᱮᱱᱫᱟ ᱧ ᱡᱮ ᱨᱟᱱ ᱢᱟᱛᱚ ᱪᱟᱵᱟ ᱠᱟᱱᱛᱤᱧ ᱩᱸ ᱴᱷᱤᱠ ᱟᱨ ᱢᱤᱫ ᱫᱷᱟᱣ ᱨᱟᱱᱤᱧ ᱡᱚᱢᱞᱮᱠᱷᱟᱱ ᱠᱤ ᱤᱧᱤᱧ ᱴᱷᱤᱠ ᱩᱛᱟᱹᱨᱚᱜ ᱼᱟ ᱚᱱᱟ ᱦᱮᱸ ᱢᱮᱱᱫᱟ ᱧ ᱚᱱᱟᱠᱚᱧ ᱡᱚᱢᱞᱮᱠᱷᱟᱡ ᱜᱤᱧ ᱴᱷᱤᱠᱚᱜᱼᱟ ᱛᱚ ᱚᱸ ᱯᱨᱚᱵᱞᱮᱢ ᱵᱟᱝ ᱦᱩᱭᱩᱜ ᱛᱤᱧᱟᱹ ᱛᱚ ᱵᱟᱝ ᱟ ᱢᱟᱱᱮ ᱟᱨ ᱪᱮᱫᱞᱮᱠᱟ ᱢᱟᱱᱮᱧ ᱛᱟᱦᱮᱸ ᱞᱮᱱᱠᱷᱟᱭ ᱥᱮ ᱪᱮᱫ ᱠᱚᱧ ᱡᱚᱢᱼᱧᱩ ᱞᱮᱠᱷᱟᱱ ᱢᱚᱸᱡᱛᱤᱧ ᱛᱟᱦᱮᱱᱟ

ᱟᱨ ᱪᱮᱫ ᱠᱚ ᱯᱩᱴᱥᱤᱧ ᱡᱚᱢ ᱞᱮᱠᱷᱟᱡ ᱢᱟᱱᱮ ᱤᱧᱟ ᱜ ᱥᱚᱨᱤᱨ ᱨᱮ ᱵᱷᱟ ᱜᱮ ᱦᱩᱭᱩᱜᱼᱟ

ᱴᱷᱤᱠᱜᱮᱭᱟ ᱛᱟᱦᱚᱞᱮ ᱚᱱᱟᱠᱚᱧ ᱡᱚᱢ ᱞᱮᱠᱷᱟᱡ ᱜᱮ ᱛᱟᱦᱚᱞᱮ ᱤᱧᱤᱧ ᱴᱷᱤᱠ ᱩᱛᱟᱹᱨᱚᱜᱼᱟ ᱴᱷᱤᱠᱜᱮᱭᱟ ᱟᱨ ᱢᱟᱱᱮ ᱡᱟᱦᱟᱸ ᱠᱚ ᱨᱤᱯᱟᱹᱴ ᱢᱮᱱᱟᱜ ᱛᱤᱧᱟᱹ ᱚᱱᱟᱠᱚ ᱨᱤᱯᱳᱨᱴ ᱠᱚᱦᱚᱸᱧ ᱤᱫᱤ ᱛᱚᱨᱟᱭᱟ ᱚ ᱛᱟᱦᱚᱞᱮ ᱚᱱᱟᱠᱚᱧ ᱤᱫᱤ ᱛᱚᱨᱟᱭᱟ ᱟᱨ ᱟᱢᱮᱢ ᱧᱮᱞᱛᱤᱧᱟ ᱡᱮ ᱢᱟᱱᱮ ᱛᱤᱱᱟ ᱜᱼᱴᱟ ᱢᱟᱱᱮ ᱥᱩᱥᱛᱷᱚ ᱠᱟᱱᱟ ᱧ

ᱚᱱᱟᱜᱮ ᱚᱱᱟ ᱞᱟ ᱜᱤᱫ ᱤᱧ ᱯᱷᱳᱱ ᱠᱮᱫᱟ ᱛᱟᱦᱚᱞᱮ ᱚᱱᱟᱠᱚ ᱴᱷᱤᱠ ᱢᱚᱛᱚᱱᱤᱧ ᱡᱚᱢᱟ ᱟᱨ ᱴᱟᱹᱭᱤᱢ ᱴᱟᱹᱭᱤᱢᱤᱧ ᱡᱚᱢᱟ

ᱩᱸ ᱴᱟᱹᱭᱤᱢ ᱢᱚᱛᱚᱱᱤᱧ ᱡᱚᱢ ᱞᱮᱠᱷᱟᱡ ᱜᱮ ᱦᱩᱭᱩᱜ ᱛᱤᱧᱟᱹ ᱩᱸ ᱟᱨ ᱡᱟᱦᱟᱸᱱᱟᱜ ᱚᱱᱠᱟ ᱢᱟᱱᱮ ᱮᱴᱠᱮᱴᱚᱲᱮ ᱵᱟ ᱱᱩᱜ ᱛᱤᱧᱟᱹᱼᱛᱚ ᱩᱸ ᱛᱟᱦᱚᱞᱮ ᱚᱱᱟᱠᱚ ᱨᱟᱱᱤᱧ ᱡᱚᱢᱟ ᱴᱷᱤᱠ ᱢᱚᱛᱚᱱ ᱦᱩᱸ ᱟᱨ ᱚᱱᱟᱠᱚ ᱤᱧᱟ ᱜ ᱢᱟᱱᱮ ᱚᱱᱟ ᱨᱤᱯᱳᱨᱴ ᱠᱚᱧ ᱤᱫᱤᱭᱟ ᱟᱨ ᱟᱢᱮᱢ ᱧᱮᱞᱟ ᱛᱟᱦᱚᱞᱮ ᱵᱟᱭᱤᱥ ᱛᱟᱹᱨᱤᱠᱷᱤᱧ ᱪᱟᱞᱟᱜᱼᱟ ᱛᱟᱦᱚᱞᱮ ᱟᱢ ᱩᱱᱫᱤᱱᱫᱚ ᱱᱟᱨᱥᱤᱝᱦᱳᱢ ᱨᱮᱢ ᱦᱤᱡᱩᱜ ᱠᱟᱱ ᱜᱮᱭᱟᱛᱚ ᱫᱤᱱ ᱵᱮᱞᱟ ᱛᱟᱦᱚᱞᱮ ᱟᱢ ᱚᱸᱰᱮᱢ ᱛᱟᱦᱮᱱ ᱠᱟᱱ ᱜᱮᱭᱟ ᱴᱷᱤᱠᱜᱮᱭᱟ ᱛᱟᱦᱚᱞᱮ ᱱᱟᱨᱥᱤᱧ ᱫᱚᱦᱚᱭᱮᱫᱟ

ᱦᱮᱸ ᱫᱚᱦᱚᱭᱮᱫᱟ ᱧ ᱛᱟᱦᱚᱞᱮ